ᱦᱮᱸ ᱦᱮᱸ ᱫᱚᱠᱟᱱᱫᱟᱨ ᱜᱮ ᱟᱢᱫᱚ ᱚᱠᱚᱭᱮᱢ ᱞᱟᱹᱭᱫᱟ ᱚ ᱦᱮᱸ ᱞᱟᱹᱭᱢᱮ

ᱵᱟᱹᱲᱤᱡ ᱢᱮᱱᱟᱜᱼᱟ ᱚ ᱦᱮᱸ ᱦᱮᱸ

ᱚ ᱵᱟᱝ ᱵᱟᱝ ᱚᱱᱟ ᱫᱚ ᱵᱷᱩᱞ ᱠᱟᱛᱮ ᱥᱮᱱᱟᱠᱟᱱᱟ ᱛᱚ ᱤᱧᱦᱚᱸ ᱵᱟᱹᱧ ᱧᱮᱞ ᱟᱠᱟᱫᱟ ᱦᱮᱸ ᱦᱮᱸ ᱵᱟᱝ ᱵᱟᱝ ᱚᱱᱠᱟ ᱫᱚ ᱪᱮᱫ ᱞᱟᱹᱜᱤᱫ ᱟᱞᱚᱢ ᱵᱟᱝ ᱵᱟᱝ ᱟᱞᱚᱢ ᱞᱟᱹᱭᱟᱠᱚᱣᱟ ᱚᱱᱟᱠᱚ ᱡᱚᱛᱚ ᱮᱴᱟᱜᱟᱜ ᱤᱧ ᱮᱢᱟᱢᱟ ᱟᱨ ᱫᱟᱢ ᱠᱚᱢᱤᱧ ᱦᱟᱛᱟᱣ ᱛᱟᱢᱟ ᱛᱟᱹᱣ ᱟᱞᱚᱢ ᱞᱟᱹᱭᱟᱠᱚᱣᱟ ᱤᱭᱟᱹᱨ ᱯᱚᱨ ᱠᱷᱚᱱ ᱫᱚ ᱵᱷᱟᱹᱞᱮ ᱵᱷᱟᱹᱞᱮᱭᱟᱜ ᱤᱧ ᱮᱢᱟ ᱯᱮᱭᱟ ᱦᱮᱸ ᱦᱮᱸ ᱦᱮᱸ ᱱᱤᱛᱳᱜ ᱟᱞᱚᱢ ᱞᱟᱹᱭᱟᱠᱚᱣᱟ ᱫᱟᱭᱟ ᱠᱟᱛᱮ ᱢᱮᱛᱟᱢ ᱠᱟᱹᱱᱟᱹᱧ ᱟᱞᱚᱢ ᱞᱟᱹᱭᱟᱠᱚᱣᱟ ᱠᱚᱢ ᱫᱟᱢᱤᱧ ᱦᱟᱛᱟᱣ ᱛᱟᱢᱟ ᱟᱨ ᱮᱴᱟᱜᱟᱜ ᱡᱤᱱᱤᱥ ᱠᱩᱧ ᱮᱢᱟᱣᱟᱢᱟ ᱦᱮᱸ ᱦᱮᱸ ᱛᱟᱹᱣ ᱫᱟᱭᱟ ᱠᱟᱛᱮ ᱟᱞᱚᱢ ᱞᱟᱹᱭ ᱠᱟᱹᱧᱟᱹ ᱦᱮᱸ

ᱟᱫᱚ ᱵᱟᱹᱧ ᱮᱢᱟ ᱠᱚᱣᱟ ᱦᱮᱸᱛᱚ